ᱵᱤᱨᱵᱷᱩᱢ ᱦᱚᱱᱚᱛ ᱨᱮᱭᱟᱜ ᱧᱩᱛᱩᱢᱟᱱ ᱡᱟᱭᱜᱟ ᱠᱚᱫᱚ ᱦᱩᱭᱩᱜ ᱠᱟᱱᱟ ᱵᱳᱞᱯᱩᱨ ᱵᱤᱥᱥᱚ ᱵᱤᱫᱽᱫᱟᱞᱚᱭᱨᱮ ᱵᱤᱥᱥᱚ ᱵᱷᱟᱨᱚᱛᱤ ᱢᱤᱭᱩᱡᱤᱭᱟᱢ ᱰᱤᱭᱟᱨ ᱯᱟᱨᱠ ᱠᱚᱝᱠᱟᱞᱤᱛᱚᱞᱟ ᱢᱚᱱᱫᱤᱨ ᱠᱩᱞᱳᱨᱟ ᱛᱚᱞᱟ ᱢᱚᱱᱫᱤᱨ ᱛᱟᱨᱟᱯᱤᱴᱷ ᱢᱚᱱᱫᱤᱨ ᱯᱟᱛᱷᱚᱨ ᱪᱟᱯᱲᱤ ᱢᱟᱢᱟ ᱵᱷᱟᱜᱽᱱᱮ ᱯᱟᱦᱟᱲ ᱫᱩᱵᱽᱨᱟᱡᱽᱯᱩᱨ ᱡᱚᱭᱫᱮᱵᱽ ᱤᱞᱟᱢ ᱵᱟᱡᱟᱨ ᱵᱚᱞᱚᱠ ᱡᱚᱭᱫᱮᱵᱽ ᱢᱮᱱᱟᱜᱼᱟ ᱟᱢᱠᱷᱳᱭ ᱯᱷᱩᱥᱤᱞ ᱯᱟᱨᱠ ᱚᱱᱛᱮ ᱢᱮᱱᱟᱜᱼᱟ ᱱᱟᱹᱱᱩᱨᱨᱮ ᱵᱤᱥᱟᱞᱚᱠᱠᱷᱤ ᱢᱚᱱᱫᱤᱨ ᱱᱚᱝᱠᱟ ᱜᱚᱴᱟ ᱡᱟᱭᱜᱟ ᱜᱚᱴᱟ ᱵᱤᱨᱵᱷᱩᱢ ᱡᱟᱭᱜᱟ ᱨᱮᱜᱮ ᱢᱮᱱᱟᱜᱼᱟ ᱟᱨ ᱚᱠᱛᱚ ᱠᱟᱴᱟᱣ ᱞᱟᱹᱜᱤᱫ ᱵᱤᱥᱥᱚ ᱵᱷᱟᱨᱚᱛᱤ ᱢᱤᱭᱩᱡᱤᱭᱟᱢ ᱧᱮᱞᱟ ᱠᱚ ᱠᱚᱞᱟ ᱵᱷᱚᱵᱚᱱ ᱨᱮᱭᱟᱜ ᱟᱨᱴ ᱜᱮᱞᱟᱨᱤ ᱠᱚ ᱧᱮᱞᱟ ᱢᱟᱢᱟ ᱵᱷᱟᱜᱽᱱᱮ ᱯᱟᱦᱟᱲ ᱠᱚ ᱪᱟᱞᱟᱜᱼᱟ ᱰᱤᱭᱟᱨ ᱯᱟᱨᱠ ᱠᱚ ᱪᱟᱞᱟᱜᱼᱟ ᱟᱢᱠᱷᱳᱭ ᱯᱷᱳᱥᱤᱞ ᱯᱟᱨᱠ ᱠᱚ ᱪᱟᱞᱟᱜᱼᱟ ᱥᱚᱵᱩᱡ ᱵᱚᱱ ᱢᱮᱱᱟᱜᱼᱟ ᱢᱤᱫᱴᱮᱱ ᱯᱟᱨᱠ ᱚᱱᱰᱮ ᱠᱚ ᱪᱟᱞᱟᱜᱼᱟ